ᱤᱧ ᱡᱚᱠᱷᱚᱱ ᱯᱳᱭᱞᱳᱧ ᱯᱷᱳᱴᱳᱧ ᱛᱩᱞᱟᱹᱣ ᱢᱟᱱᱮ ᱤᱧᱟᱹᱜ ᱢᱚᱵᱟᱭᱤᱞ ᱫᱚ ᱛᱚᱠᱷᱚᱱ ᱵᱟᱝ ᱛᱟᱦᱮᱸ ᱠᱟᱱᱟ ᱢᱤᱫᱴᱮᱱ ᱵᱚᱱᱫᱷᱩ ᱠᱚᱲᱟᱣᱟᱜ ᱯᱷᱳᱱ ᱛᱟᱦᱮᱸ ᱠᱟᱱᱟ ᱫᱤᱭᱮ ᱵᱟᱡᱟᱨ ᱞᱤᱧ ᱪᱟᱞᱟᱣ ᱞᱮᱱᱟ ᱵᱟᱡᱟᱨ ᱵᱟᱡᱟᱨᱮ ᱢᱤᱫᱴᱮᱡ ᱵᱟᱦᱟ ᱵᱟᱜᱟᱱ ᱞᱮᱠᱟ ᱢᱮᱱᱟᱜ ᱠᱟᱫᱟ ᱚᱱᱟ ᱵᱟᱦᱟ ᱵᱟᱜᱟᱱ ᱨᱮ ᱵᱟᱦᱟ ᱵᱟᱜᱟᱱ ᱧᱮᱞᱛᱮ ᱤᱧ ᱪᱮᱫ ᱤᱧ ᱢᱮᱱ ᱠᱮᱫᱟ ᱢᱮᱛᱟᱭ ᱠᱟᱹᱱᱟᱹᱧ ᱛᱟᱦᱚᱞᱮ ᱵᱚᱱᱫᱷᱩ ᱟᱢᱟᱜ ᱢᱳᱵᱟᱭᱤᱞ ᱡᱚᱠᱷᱚᱱ ᱢᱮᱱᱟᱜ ᱠᱟᱫᱟ ᱤᱧᱟᱹᱜ ᱢᱳᱵᱟᱭᱤᱞ ᱡᱚᱠᱷᱚᱱ ᱵᱟᱹᱱᱩᱜᱼᱟ ᱛᱟᱦᱞᱮ ᱪᱮᱫ ᱤᱧ ᱪᱤᱠᱟ ᱭᱟ ᱛᱟᱦᱞᱮ ᱢᱟ ᱢᱤᱫᱴᱮᱡ ᱯᱷᱳᱴᱚ ᱛᱩᱞᱟᱹᱣ ᱞᱟᱜᱟᱭᱤᱧ ᱢᱮ ᱟᱢᱟᱜ ᱢᱳᱵᱟᱭᱤᱞ ᱛᱮ ᱴᱷᱤᱠ ᱜᱮᱭᱟ ᱛᱩᱞᱟᱹᱣ ᱠᱤᱫᱤᱧᱟᱭ ᱛᱩᱞᱟᱹᱣ ᱠᱟᱛᱮᱫ ᱚᱱᱟ ᱢᱳᱵᱟᱭᱤᱞ ᱢᱟᱱᱮ ᱵᱟᱨ ᱫᱤᱱ ᱯᱚᱨᱮᱧ ᱠᱚᱭ ᱠᱮᱫᱮᱭᱟ ᱠᱚᱭ ᱠᱟᱛᱮᱫ ᱮᱢᱟ ᱫᱤᱧᱟᱭ ᱢᱳᱵᱟᱭᱤᱞ ᱟᱫᱚ ᱤᱧᱤᱧ ᱪᱟᱞᱟᱣᱱᱟ ᱯᱷᱳᱴᱳ ᱢᱟᱧ ᱠᱩᱥᱤᱭᱟᱜ ᱠᱟᱱ ᱜᱮ ᱵᱟᱦᱟ ᱵᱟᱜᱟᱱ ᱠᱟᱱᱟ ᱛᱚ ᱟᱹᱰᱤ ᱢᱚᱸᱡ ᱧᱚᱸᱜ ᱜᱤᱧ ᱧᱮᱞᱫᱟ ᱯᱨᱚᱛᱷᱚᱢ ᱛᱚ ᱛᱚᱠᱷᱚᱱ ᱫᱚ ᱵᱩᱡᱷᱟᱹᱣ ᱢᱮ ᱢᱳᱵᱟᱭᱤᱞ ᱦᱚᱸ ᱵᱟᱝ ᱛᱟᱦᱮᱸ ᱠᱟᱱ ᱛᱤᱧᱟᱹ ᱯᱷᱳᱴᱚ ᱵᱟᱹᱧ ᱯᱷᱳᱴᱳ ᱵᱟᱲᱟ ᱟᱠᱟᱱᱟ ᱛᱤᱸᱥ ᱨᱮᱦᱚᱸ ᱤᱱᱟᱹ ᱯᱨᱚᱛᱷᱚᱢ ᱤᱧ ᱯᱷᱚᱴᱳᱜ ᱠᱟᱱᱟ ᱪᱮᱫ ᱤᱧ ᱪᱮᱠᱟᱭᱟ ᱤᱫᱤ ᱠᱮᱫᱟᱹᱧ ᱥᱴᱩᱰᱤᱭᱳ ᱛᱮ ᱯᱨᱚᱛᱷᱚᱢ ᱚᱱᱟ ᱢᱳᱵᱟᱭᱤᱞ ᱤᱧ ᱤᱫᱤ ᱠᱮᱫᱟ ᱢᱳᱵᱟᱭᱤᱞ ᱤᱫᱤ ᱠᱟᱛᱮᱫ ᱥᱴᱩᱰᱤᱭᱳ ᱨᱮ ᱩᱱᱤ ᱫᱤᱠᱩ ᱢᱟᱹᱞᱤᱠᱤᱧ ᱫᱤᱠᱩᱧ ᱢᱮᱛᱟᱭ ᱠᱟᱱᱟ ᱵᱚᱞᱮ ᱴᱷᱤᱠ ᱜᱮᱭᱟ ᱛᱟᱦᱞᱮ ᱱᱚᱣᱟ ᱯᱷᱳᱴᱳ ᱤᱧ ᱛᱩᱫ ᱟᱹᱧ ᱢᱮ ᱛᱩᱫ ᱠᱟᱛᱮᱫ ᱮᱢᱟᱫᱤᱭᱟᱹᱧ ᱧᱮᱞ ᱠᱮᱫᱟᱭ ᱛᱷᱚᱲᱟ ᱩᱱᱤ ᱦᱚᱸᱭ ᱢᱮᱱᱮᱫᱟ ᱢᱚᱸᱡ ᱧᱚᱜ ᱛᱮᱜᱮᱧ ᱛᱩᱫ ᱛᱟᱢᱟ ᱴᱷᱤᱠ ᱜᱮᱭᱟ ᱮᱢ ᱠᱟᱛᱮᱫ ᱩᱱᱤ ᱦᱚᱸ ᱛᱩᱫ ᱠᱮᱫ ᱛᱤᱧᱟᱭ ᱛᱩᱫ ᱠᱟᱛᱮᱫ ᱮᱢᱟ ᱫᱤᱧᱟ ᱮᱢᱟ ᱫᱤᱧᱟᱭ ᱛᱚᱠᱷᱚᱱ ᱫᱚ ᱫᱷᱚᱨᱮ ᱞᱮ ᱤᱧᱟᱹᱜ ᱩᱢᱟᱹᱨ ᱳᱭ ᱵᱟᱨᱚ ᱛᱮᱨᱚ ᱜᱟᱱ ᱦᱩᱭᱩᱜᱼᱟ ᱵᱩᱡᱷᱟᱹᱣ ᱤᱧᱟᱹᱜ ᱚᱱᱟ ᱯᱷᱳᱴᱳ ᱟᱹᱜᱩ ᱠᱤᱫᱟᱹᱧ ᱵᱟᱨ ᱫᱤᱱ ᱯᱚᱨ ᱱᱤᱭᱟᱹ ᱪᱮᱫ ᱤᱧ ᱪᱮᱠᱟ ᱟᱠᱟᱫᱟ ᱯᱷᱳᱴᱚ ᱟᱹᱜᱩ ᱠᱟᱛᱮᱫ ᱚᱲᱟᱜ ᱨᱤᱧ ᱢᱮᱛᱟ ᱠᱚ ᱠᱟᱱ ᱯᱷᱳᱴᱳ ᱢᱟ ᱢᱚᱸᱡ ᱜᱤᱧ ᱧᱮᱞᱮᱫ ᱠᱟᱱ ᱛᱟᱦᱞᱮ ᱜᱟᱯᱟ ᱫᱩᱧ ᱛᱚᱞ ᱦᱚᱪᱚᱭᱟ ᱛᱚᱞ ᱦᱚᱪᱚ ᱠᱟᱛᱮᱫ ᱢᱟᱱᱮ ᱫᱩᱣᱟᱹᱨ ᱨᱮᱧ ᱫᱚᱦᱚᱭᱟ ᱪᱟᱞᱟᱜ ᱦᱤᱡᱩᱜ ᱵᱚᱞᱚ ᱩᱰᱩᱠᱚᱜ ᱚᱲᱟᱜ ᱨᱮ ᱤᱧ ᱦᱚᱸᱧ ᱧᱮᱞᱟ ᱡᱚᱛᱚ ᱦᱚᱲ ᱠᱚ ᱧᱮᱞᱟ ᱠᱩᱞᱤᱧ ᱟᱠᱚ ᱯᱷᱳᱴᱳ ᱢᱟ ᱟᱹᱰᱤ ᱢᱚᱸᱡ ᱜᱮ ᱧᱮᱞᱚᱜ ᱠᱟᱱ ᱛᱟᱢ ᱚᱠᱟᱨᱮᱵᱮᱱ ᱯᱷᱳᱴᱳ ᱟᱠᱟᱱᱟ ᱟᱫᱚᱧ ᱢᱮᱱᱮᱫᱟ ᱪᱟᱞᱟᱣ ᱞᱮᱱᱟᱞᱤᱧ ᱵᱟᱡᱟᱨ ᱚᱱᱛᱮ ᱨᱮ ᱢᱤᱫᱴᱟᱝ ᱯᱟᱨᱠᱮ ᱞᱮᱠᱟ ᱛᱟᱦᱮᱸ ᱠᱟᱱᱟ ᱚᱸᱰᱮ ᱜᱮᱞᱤᱧ ᱯᱷᱳᱴᱳ ᱟᱠᱟᱱᱟ